ᱛᱤᱨᱤᱥᱮ ᱡᱩᱱ ᱟᱴᱷᱮᱨᱚᱥᱚ ᱯᱚᱧᱪᱟᱱᱱᱚ ᱮᱜᱟᱨᱚᱭ ᱯᱷᱮᱵᱽᱨᱟᱨᱤ ᱟᱴᱷᱮᱨᱚᱥᱚ ᱥᱟᱛᱟᱱᱱᱚ ᱥᱟᱛᱟᱥᱮ ᱚᱠᱴᱚᱵᱚᱨ ᱫᱩ ᱦᱟᱡᱟᱨ ᱥᱟᱛ ᱪᱷᱚᱭ ᱱᱚᱵᱷᱮᱢᱵᱚᱨ ᱫᱩ ᱦᱟᱡᱟᱨ ᱪᱟᱨ ᱵᱟᱭᱤᱥ ᱰᱤᱥᱮᱢᱵᱚᱨ ᱫᱩ ᱦᱟᱡᱟᱨ ᱛᱤᱱ